ᱛᱤᱱ ᱪᱟᱨ ᱫᱩ ᱦᱟᱡᱟᱨ ᱯᱟᱸᱪ ᱯᱟᱸᱪ ᱪᱷᱚᱭ ᱩᱱᱤᱥᱥᱚ ᱪᱷᱚᱭ ᱯᱟᱸᱪ ᱯᱟᱸᱪ ᱩᱱᱤᱥᱥᱚ ᱯᱟᱸᱪ ᱯᱚᱸᱫᱽᱨᱚ ᱮᱜᱟᱨᱚ ᱟᱴᱷᱟᱨᱚᱥᱚ ᱯᱚᱪᱟᱛᱛᱳᱨ ᱱᱚ ᱪᱷᱚᱭ ᱩᱱᱤᱥᱥᱚ